ᱟᱢᱟᱜ ᱴᱚᱴᱷᱟᱨᱮ ᱥᱴᱮᱰᱤᱭᱟᱢ ᱮᱨᱮ ᱱᱟᱥ ᱜᱨᱟᱣᱩᱸᱰ ᱠᱷᱮᱞᱳᱰ ᱤᱵᱷᱮᱱᱴ ᱠᱚ ᱪᱟᱞᱟᱣ ᱞᱟᱜᱤᱫ ᱪᱮᱫ ᱪᱮᱫ ᱫᱟ ᱠᱚ ᱧᱟᱢᱚᱜᱼᱟ ᱠᱟᱛᱷᱟ ᱦᱳᱭᱳᱜ ᱠᱟᱱᱟ ᱱᱚᱸᱰᱮ ᱥᱴᱮᱰᱤᱭᱟᱢ ᱢᱮᱱᱛᱮ ᱱᱤᱭᱟᱹ ᱥᱳᱨ ᱠᱚᱨᱮ ᱫᱚ ᱵᱳᱞᱯᱩᱨ ᱰᱟᱠ ᱵᱟᱝᱞᱳ ᱢᱟᱴᱷ ᱨᱮ ᱢᱤᱫ ᱴᱮᱱ ᱥᱴᱮᱰᱤᱭᱟᱢ ᱢᱮᱱᱟᱜᱼᱟ ᱚᱸᱰᱮ ᱫᱚ ᱯᱷᱩᱴᱵᱚᱞ ᱟᱨ ᱠᱨᱤᱠᱮᱴ ᱮᱱᱮᱡ ᱦᱳᱭᱳᱜᱼᱟ ᱟᱨ ᱚᱱᱮ ᱟᱨᱤᱪᱟᱹ ᱟᱨᱤᱪᱟᱨ ᱪᱮᱫ ᱠᱚ ᱢᱮᱛᱟᱜ ᱠᱟᱱᱟ ᱟᱜ ᱛᱚᱧ ᱵᱚᱡᱷᱟ ᱵᱚᱡᱷᱟ ᱛᱩᱧ ᱠᱚ ᱪᱮᱫ ᱟᱠᱚᱣᱟ ᱚᱸᱰᱮ ᱱᱮᱜ ᱮ ᱱᱤᱭᱟᱹ ᱠᱚᱜᱮ ᱚᱸᱰᱮᱧ ᱵᱟᱲᱟᱭᱟ ᱟᱨ ᱚᱸᱰᱮ ᱜᱮ ᱢᱟᱱᱟᱣ ᱟᱠᱟᱫᱟ ᱛᱚᱵᱮ ᱦᱚᱲ ᱴᱷᱮᱱ ᱤᱧ ᱟᱸᱡᱚᱢ ᱟᱠᱟᱫᱟ ᱥᱟᱸᱜᱤᱧ ᱠᱷᱚᱱ ᱤᱧ ᱧᱮᱞ ᱟᱠᱟᱫᱟ ᱵᱚᱞᱚ ᱠᱟᱛᱮᱫ ᱫᱚ ᱵᱟᱹᱧ ᱧᱮᱞ ᱟᱠᱟᱫᱟ